ᱠᱟᱨᱟᱢ ᱠᱟᱨᱟᱢ ᱫᱚ ᱱᱚᱜᱼᱚ ᱱᱚᱝᱠᱟ ᱠᱟᱨᱟᱢ ᱫᱚ ᱱᱟᱦᱟᱜ ᱵᱟᱨ ᱯᱚᱨᱠᱟᱨᱟ ᱵᱟᱨ ᱯᱚᱨᱠᱟᱨ ᱜᱮᱧ ᱧᱮᱞ ᱟᱠᱟᱫᱟ ᱡᱟᱦᱟᱸ ᱛᱤᱱᱟᱹᱜ ᱤᱧ ᱧᱮᱞ ᱟᱠᱟᱫᱟ ᱤᱱᱟᱹᱧ ᱞᱟᱹᱭᱮᱫᱼᱟ ᱠᱟᱨᱟᱢ ᱫᱚ ᱱᱟᱦᱟᱜ ᱵᱟᱨ ᱯᱚᱨᱠᱟᱨᱟ ᱢᱤᱫᱴᱟᱝ ᱫᱚᱠᱚ ᱠᱟᱨᱟᱢ ᱢᱤᱫ ᱫᱷᱟᱣ ᱫᱚᱠᱚ ᱠᱟᱨᱟᱢᱟ ᱜᱚᱢᱦᱟ ᱨᱮ ᱚᱱᱟ ᱵᱷᱩᱞ ᱠᱟᱨᱟᱢ ᱵᱩᱞ ᱠᱟᱨᱟᱢ ᱠᱚ ᱠᱟᱨᱟᱢᱟ ᱢᱟᱲᱟᱝ ᱦᱤᱞᱳᱜ ᱠᱚ ᱦᱚᱭ ᱨᱤᱸᱡᱷᱟᱹ ᱠᱚ ᱮᱱᱮᱡ ᱵᱟᱲᱟ ᱠᱮᱫᱟ ᱮᱱᱮᱡ ᱵᱟᱲᱟ ᱠᱟᱛᱮᱫ ᱠᱟᱨᱟᱢ ᱠᱚ ᱟᱹᱜᱩ ᱠᱮᱫᱼᱟ ᱠᱟᱨᱟᱢ ᱟᱹᱜᱩ ᱠᱟᱛᱮᱫ ᱠᱚ ᱵᱟᱨᱭᱟ ᱰᱟᱺᱜᱩᱣᱟᱹ ᱠᱚᱲᱟ ᱜᱤᱫᱽᱨᱟᱹ ᱠᱚ ᱟᱹᱜᱩ ᱦᱚᱪᱚ ᱠᱤᱱᱟ ᱩᱱᱠᱤᱱ ᱠᱚ ᱵᱤᱫ ᱦᱚᱪᱚ ᱠᱤᱱᱟ ᱟᱫᱚ ᱜᱚᱴᱟ ᱧᱤᱫᱟᱹ ᱨᱤᱸᱡᱷᱟᱹ ᱠᱚ ᱮᱱᱮᱡᱼᱟ ᱜᱚᱴᱟ ᱧᱤᱫᱟᱹ ᱨᱤᱸᱡᱷᱟᱹ ᱠᱚ ᱮᱱᱮᱡᱼᱮᱱᱮᱡ ᱠᱟᱛᱮᱫ ᱮᱱᱮᱡ ᱮᱱᱛᱮ ᱠᱚ ᱫᱚᱥᱟᱨ ᱦᱤᱞᱳᱜ ᱟᱸᱜᱟ ᱠᱮᱫᱼᱟ ᱠᱚ ᱟᱸᱜᱟ ᱠᱟᱛᱮᱫ ᱩᱱᱠᱤᱱ ᱠᱚᱲᱟ ᱜᱤᱫᱽᱨᱟᱹ ᱠᱚ ᱥᱟᱵ ᱦᱚᱪᱚ ᱠᱤᱱᱟ ᱫᱮᱞᱟ ᱜᱟᱰᱟ ᱫᱟᱜ ᱠᱚ ᱤᱫᱤ ᱠᱤᱱᱟ ᱚᱸᱰᱮ ᱠᱚ ᱟᱹᱛᱩᱭᱟ ᱠᱟᱨᱟᱢ ᱱᱚᱣᱟ ᱫᱚ ᱰᱟᱺᱜᱩᱣᱟᱹ ᱠᱩᱲᱤ ᱚᱱᱟ ᱫᱚᱠᱚ ᱚᱱᱟ ᱠᱟᱨᱟᱢ ᱫᱚᱠᱚ ᱨᱮᱯᱮᱡᱼᱟ ᱰᱟᱺᱜᱩᱣᱟᱹ ᱠᱩᱲᱤ ᱠᱚ ᱠᱩᱲᱤ ᱠᱚ ᱨᱮᱯᱮᱡ ᱟᱠᱚ ᱚᱱᱟ ᱠᱟᱨᱟᱢ ᱫᱚ ᱟᱫᱚ ᱠᱚ ᱨᱮᱯᱮᱡ ᱠᱷᱟᱱ ᱠᱚ ᱟᱫᱚ ᱛᱳ ᱚᱱᱟ ᱨᱮᱯᱮᱡ ᱞᱟᱹᱜᱤᱫ ᱛᱮ ᱚᱱᱟ ᱫᱚ ᱪᱮᱫ ᱠᱟᱱᱟ ᱪᱮᱫ ᱫᱚ ᱵᱟᱝᱟ ᱩᱱᱟᱹ ᱢᱟ ᱵᱟᱹᱧ ᱵᱟᱲᱟᱭ ᱴᱷᱤᱠ ᱟᱠᱟᱫᱼᱟ ᱛᱳ ᱟᱫᱚ ᱠᱤᱱ ᱯᱟᱛᱟᱣᱚᱜᱼᱟ ᱠᱟᱨᱟᱢ ᱰᱟᱹᱨ ᱢᱮᱱᱛᱮ ᱠᱟᱨᱟᱢ ᱰᱟᱹᱨ ᱢᱮᱱᱛᱮᱠᱚ ᱯᱟᱛᱟᱣᱚᱜᱼᱟ ᱟᱨ ᱟᱨ ᱱᱚᱜᱼᱚ ᱱᱚᱣᱟ ᱱᱤᱛᱳᱜ ᱱᱟᱦᱟᱜ ᱱᱚᱜᱼᱚᱭ ᱮᱸᱫᱮ ᱮᱸᱫᱮ ᱨᱮᱱᱟᱜ ᱱᱚᱣᱟ ᱟᱥᱟᱲᱼᱥᱟᱱ ᱵᱷᱟᱫᱚᱨ ᱵᱚᱸᱜᱟ ᱱᱚᱜᱼᱚᱭ ᱠᱩᱱᱟᱹᱢᱤ ᱨᱮ ᱱᱟᱦᱟᱜ ᱵᱷᱟᱫᱚᱨ ᱵᱚᱸᱜᱟ ᱠᱩᱱᱟᱹᱢᱤ ᱨᱮᱠᱚ ᱠᱟᱨᱟᱢᱟ ᱠᱟᱨᱟᱢ ᱚᱱᱟ ᱫᱚ ᱚᱱᱟ ᱫᱚ ᱱᱚᱝᱠᱟ ᱠᱚ ᱠᱟᱨᱟᱢᱟ ᱢᱤᱫᱴᱟᱝ ᱯᱷᱟᱭᱞᱟᱣ ᱫᱷᱟᱨᱟ ᱡᱟᱭᱜᱟ ᱨᱮ ᱵᱟᱠᱷᱟᱱ ᱫᱚ ᱟᱠᱷᱲᱟ ᱦᱚᱸ ᱚᱱᱠᱟ ᱢᱟᱨᱟᱝ ᱫᱷᱟᱨᱟ ᱠᱷᱟᱱ ᱟᱠᱷᱲᱟ ᱨᱮᱠᱚ ᱵᱤᱫᱟ ᱵᱤᱫᱟ ᱡᱮᱢᱚᱱ ᱠᱚᱲᱟᱼᱠᱩᱲᱤ ᱮᱱᱮᱡᱼᱥᱮᱨᱮᱧ ᱮᱱᱮᱡᱼᱥᱮᱨᱮᱧ ᱨᱤᱸᱡᱷᱟᱹ ᱮᱱᱮᱡ ᱜᱟᱱᱚᱜ ᱢᱟ ᱠᱟᱨᱟᱢ ᱨᱮᱢᱟ ᱨᱤᱸᱡᱷᱟᱹ ᱠᱚ ᱮᱱᱮᱡᱼᱟ ᱟᱨ ᱤᱭᱟᱹ ᱢᱟ ᱵᱟᱝᱟ ᱫᱚᱝ ᱪᱮ ᱞᱟᱜᱽᱬᱮ ᱚᱱᱠᱟ ᱠᱚᱢᱟ ᱵᱟᱝᱟ ᱠᱟᱨᱟᱢ ᱨᱮᱫᱚ ᱨᱤᱸᱡᱷᱟᱹ ᱜᱮᱠᱚ ᱮᱱᱮᱡᱼᱟ ᱜᱚᱢᱟ ᱨᱮ ᱡᱟᱦᱟᱸ ᱞᱮᱠᱟ ᱵᱷᱟᱫᱚᱨ ᱵᱚᱸᱜᱟ ᱠᱩᱱᱟᱹᱢᱤ ᱨᱮᱦᱚᱸ ᱚᱱᱠᱟᱜᱮ ᱡᱩᱫᱤ ᱠᱟᱨᱟᱢ ᱵᱤᱫ ᱠᱷᱟᱱ ᱠᱚ ᱟᱫᱚ ᱢᱤᱼᱢᱤᱫᱴᱟᱝ ᱡᱟᱭᱜᱟ ᱫᱚᱠᱚ ᱵᱤᱫ ᱮᱫᱟᱠᱚ ᱢᱤᱼᱢᱤᱫᱴᱟᱝ ᱡᱟᱭᱜᱟ ᱫᱚ ᱚᱱᱟ ᱥᱩᱵᱷ ᱦᱚᱸᱠᱚ ᱵᱩᱡᱷᱟᱹᱣ ᱟᱠᱟᱜᱼᱟ ᱠᱟᱨᱟᱢ ᱵᱚᱱ ᱵᱤᱫ ᱞᱮᱠᱷᱟᱱ ᱫᱚ ᱟᱨ ᱟᱵᱚ ᱜᱮᱨᱟᱢ ᱨᱮᱦᱚᱸ ᱩᱱᱠᱩᱣᱟᱜ ᱜᱮᱨᱟᱢ ᱨᱟᱹᱥᱠᱚ ᱢᱮᱱᱟᱜᱼᱟ ᱨᱟᱹᱥᱠᱚ ᱨᱟᱹᱥᱠᱚ ᱛᱟᱵᱚᱱ ᱦᱤᱡᱩᱜᱼᱟ ᱢᱟᱱᱮ ᱦᱩᱲᱩ ᱪᱟᱣᱞᱮ ᱱᱟᱯᱟᱭ ᱛᱟᱦᱮᱱᱟ ᱢᱟᱱᱮ ᱚᱱᱟ ᱛᱮᱜᱮ ᱠᱟᱨᱟᱢ ᱠᱚ ᱵᱤᱫᱟ ᱢᱤᱼᱢᱤᱫᱴᱟᱝ ᱡᱟᱭᱜᱟ ᱫᱚ ᱟᱨ ᱢᱤᱼᱢᱤᱫᱴᱟᱝ ᱡᱟᱭᱜᱟ ᱫᱚ ᱵᱟᱠᱚ ᱵᱤᱫᱟ ᱨᱤᱸᱡᱷᱟᱹ ᱦᱚᱸ ᱵᱟᱠᱚ ᱮᱱᱮᱡᱟᱜᱼᱟ ᱜᱚᱢᱦᱟ ᱠᱚᱨᱮ ᱦᱚᱸ ᱢᱤᱫᱴᱟᱝ ᱡᱟᱭᱜᱟ ᱫᱚᱠᱚ ᱮᱱᱮᱡ ᱜᱮᱭᱟ ᱟᱨ ᱠᱟᱨᱟᱢ ᱫᱚ ᱢᱤᱫᱴᱟᱝ ᱵᱚᱸᱜᱟ ᱵᱚᱸᱜᱟ ᱠᱟᱱᱟᱭ ᱠᱟᱨᱟᱢ ᱵᱚᱸᱜᱟ ᱫᱚ ᱢᱤᱫᱴᱟᱝ ᱵᱚᱸᱜᱟ ᱠᱟᱱᱟᱭ ᱠᱟᱨᱟᱢ ᱠᱚᱵᱚᱱ ᱠᱟᱨᱟᱢ ᱵᱟᱲᱟ ᱞᱮᱠᱷᱟᱱ ᱫᱚᱠᱚ ᱢᱮᱱᱟ ᱨᱟᱹᱥᱠᱚ ᱦᱤᱡᱩᱜᱼᱟ ᱦᱩᱲᱩ ᱪᱟᱣᱞᱮ ᱵᱚᱱ ᱧᱟᱢᱟ ᱦᱚᱜᱼᱚᱭ ᱦᱩᱲᱩ ᱡᱟᱝ ᱵᱮᱥᱵᱚᱱ ᱧᱟᱢ ᱢᱟ ᱟᱫᱚ ᱢᱤᱫᱴᱟᱝ ᱡᱟᱭᱜᱟ ᱫᱚ ᱵᱟᱠᱚ ᱵᱤᱫᱟ ᱟᱵᱚ ᱫᱚ ᱟᱵᱚ ᱦᱚᱸ ᱵᱟᱵᱚᱱ ᱵᱤᱫᱟ ᱵᱤᱫ ᱠᱚᱫᱚ ᱵᱟᱝ ᱩᱱ ᱫᱤᱱ ᱫᱚ ᱩᱱᱠᱩᱣᱟᱜ ᱨᱤᱸᱡᱷᱟᱹ ᱤᱭᱟᱹ ᱜᱚᱢᱦᱟ ᱠᱚᱨᱮ ᱠᱚ ᱵᱤᱫ ᱵᱟᱲᱟᱭᱟ ᱟᱞᱮ ᱠᱚᱨᱮ ᱦᱚᱸ ᱜᱚᱢᱦᱟ ᱚᱱᱟ ᱵᱩᱞ ᱠᱟᱨᱟᱢ ᱠᱚ ᱢᱮᱱᱟᱜᱼᱟ ᱵᱩᱞ ᱠᱟᱨᱟᱢ ᱵᱤᱫᱟᱠᱚ ᱵᱤᱫ ᱫᱚ ᱦᱟᱯᱲᱟᱢ ᱠᱚ ᱛᱟᱦᱮᱱ ᱠᱷᱟᱱ ᱥᱚᱢᱚᱭ ᱵᱮᱲᱟ ᱨᱮ ᱟᱨ ᱱᱤᱛᱳᱜ ᱫᱚ ᱚᱱᱟ ᱠᱚᱦᱚᱸ ᱞᱮ ᱚᱱᱟ ᱠᱚᱦᱚᱸ ᱦᱤᱲᱤᱧᱮᱱᱟ ᱵᱚᱸᱜᱟ ᱵᱩᱨᱩ ᱦᱚᱸ ᱩᱱᱠᱩ ᱠᱚᱦᱚᱸ ᱠᱚ ᱦᱤᱲᱤᱧ ᱠᱮᱫ ᱠᱚᱣᱟ ᱦᱤᱲᱤᱧ ᱠᱮᱫ ᱠᱚᱣᱟ ᱚᱱᱟ ᱨᱮ ᱚᱠᱚᱭ ᱢᱚᱱᱨᱮ ᱥᱮ ᱚᱠᱚᱭ ᱪᱷᱩᱴᱟᱹᱣ ᱨᱮ ᱥᱮ ᱩᱭᱦᱟᱹᱨ ᱫᱚᱦᱚ ᱟᱠᱟᱫᱨᱮ ᱥᱮ ᱩᱱᱤ ᱦᱚᱸᱭ ᱚᱱᱟ ᱫᱚᱭ ᱪᱷᱩᱴᱟᱹᱜᱼᱟ ᱛᱳ ᱱᱚᱣᱟ ᱠᱚᱫᱚ ᱢᱤᱼᱢᱤᱫᱴᱟᱝ ᱡᱟᱭᱜᱟ ᱨᱮᱫᱚ ᱵᱮᱥᱟᱜ ᱢᱤᱼᱢᱤᱫᱴᱟᱝ ᱡᱟᱭᱜᱟ ᱨᱮᱫᱚ ᱵᱟᱭ ᱵᱮᱥᱟ ᱚᱱᱠᱟ ᱦᱳᱭ